ᱱᱤᱭᱟᱹ ᱴᱚᱴᱷᱟᱨᱮ ᱟᱭᱢᱟ ᱨᱚᱠᱚᱢ ᱡᱟᱹᱛᱤᱞᱮ ᱵᱚᱥᱚᱵᱟᱥᱼᱟ ᱛᱳ ᱱᱚᱸᱰᱮ ᱟᱭᱢᱟ ᱨᱚᱠᱚᱢ ᱡᱟᱹᱛᱤ ᱢᱮᱱᱟᱜ ᱠᱚᱣᱟ ᱥᱟᱶᱛᱟᱞ ᱢᱩᱱᱰᱟ ᱢᱩᱥᱞᱤᱢ ᱠᱷᱤᱥᱴᱟᱱ ᱟᱭᱢᱟ ᱰᱷᱮᱨ ᱟᱨᱦᱚᱸ ᱡᱟᱹᱛᱤ ᱱᱤᱭᱮ ᱵᱚᱥᱚᱵᱟᱥᱚᱜ ᱠᱟᱱᱟᱞᱮ ᱟᱨ ᱱᱩᱠᱩ ᱡᱟᱹᱛᱤ ᱥᱚᱸᱜᱮᱜ ᱡᱚᱛᱚ ᱢᱮᱞᱟ ᱢᱮᱥᱟ ᱦᱩᱭᱩᱜ ᱠᱟᱱᱟ ᱱᱤᱭᱟᱹ ᱱᱤᱭᱟᱹ ᱴᱚᱴᱷᱟᱨᱮ ᱟᱭᱢᱟ ᱨᱚᱠᱚᱢ ᱡᱟᱹᱛᱤ ᱢᱮᱱᱟᱜ ᱞᱮᱭᱟ ᱱᱩᱠᱩ ᱡᱟᱹᱛᱤ ᱱᱤᱭᱮ ᱱᱤᱭᱟᱹ ᱴᱚᱴᱷᱟ ᱨᱮᱫᱚᱞᱮ ᱵᱚᱥᱚᱵᱟᱥᱚᱜ ᱠᱟᱱᱟ ᱟᱨ ᱱᱩᱠᱩ ᱥᱟᱞᱟᱜ ᱟᱞᱮ ᱥᱟᱱᱛᱟᱞ ᱥᱚᱢᱟᱡᱽ ᱨᱮᱱᱟᱜ ᱟᱭᱢᱟ ᱨᱚᱠᱚᱢ ᱟᱹᱨᱤᱪᱟᱹᱞᱤ ᱢᱮᱱᱟᱜ ᱛᱟᱞᱮᱭᱟ ᱟᱞᱮᱭᱟᱜ ᱩᱯᱨᱩᱢ ᱟᱞᱮᱭᱟᱜ ᱞᱟᱠᱪᱟᱨ ᱟᱞᱮᱭᱟᱜ ᱟᱹᱨᱤᱪᱟᱹᱞᱤ ᱚᱱᱟᱦᱚᱸ ᱟᱹᱰᱤ ᱢᱚᱡᱽ ᱜᱮᱛᱟ ᱞᱮᱭᱟ ᱵᱷᱟᱹᱜᱤ ᱜᱮᱛᱟ ᱞᱮᱭᱟ ᱟᱞᱮ ᱱᱤᱭᱟᱹ ᱰᱟᱝᱜᱤ ᱨᱮᱱᱟᱜ ᱨᱟᱭᱜᱚᱸᱡᱽ ᱵᱞᱚᱠ ᱨᱮᱭᱟᱜ ᱵᱟᱴᱳᱞ ᱦᱟᱹᱴᱤᱭᱟᱹ ᱨᱮ ᱚᱸᱰᱮ ᱟᱞᱮᱭᱟᱜ ᱯᱳᱥᱴ ᱚᱯᱷᱤᱥ ᱠᱟᱱᱟ ᱚᱸᱰᱮᱜᱮ ᱦᱟᱹᱴᱤᱭᱟᱹ ᱚᱸᱰᱮ ᱠᱷᱚᱡ ᱜᱮ ᱟᱞᱮ ᱥᱚᱭᱫᱟᱭᱟ ᱟᱨ ᱮᱴᱟᱜ ᱡᱟᱹᱛ ᱥᱟᱞᱟᱜ ᱦᱚᱸ ᱚᱸᱰᱮ ᱜᱮᱞᱮ ᱧᱟᱯᱟᱢ ᱫᱷᱮᱪᱟᱜᱼᱟ ᱩᱱᱠᱩ ᱡᱟᱹᱛ ᱥᱚᱸᱜᱮ ᱟᱞᱮᱞᱮ ᱞᱟᱹᱭ ᱠᱚᱣᱟ ᱡᱮ ᱥᱟᱱᱛᱟᱞ ᱟᱞᱮᱭᱟᱜ ᱟᱹᱨᱤᱪᱟᱹᱞᱤ ᱟᱞᱮᱫᱚ ᱟᱹᱰᱤ ᱞᱤᱠᱷᱚᱱ ᱜᱚᱲᱦᱚᱱ ᱢᱮᱱᱟᱜ ᱛᱟᱞᱮᱭᱟ ᱯᱨᱚᱛᱷᱚᱢ ᱠᱷᱚᱱ ᱮᱦᱚᱵ ᱠᱟᱛᱮᱫ ᱢᱩᱪᱟᱹᱫᱽ ᱫᱷᱟᱹᱵᱤᱡ ᱟᱞᱮᱭᱟᱜ ᱩᱱᱟᱹᱜ ᱜᱟᱱ ᱟᱹᱨᱤᱪᱟᱹᱞᱤ ᱢᱮᱱᱟᱜ ᱛᱟᱞᱮᱭᱟ ᱟᱞᱮ ᱱᱩᱠᱩ ᱮᱴᱟᱜ ᱠᱚ ᱴᱚᱴᱷᱟ ᱜᱟᱶᱛᱟ ᱠᱚᱦᱚᱸᱞᱮ ᱵᱟᱲᱟᱭ ᱦᱚᱪᱚ ᱟᱠᱟᱫ ᱠᱚᱣᱟ ᱡᱮ ᱟᱞᱮᱫᱚ ᱟᱹᱰᱤ ᱯᱨᱚᱛᱷᱚᱢ ᱠᱷᱚᱡ ᱜᱮ ᱤᱭᱟᱹ ᱢᱮᱱᱟᱜ ᱛᱟᱞᱮᱭᱟ ᱱᱤᱭᱚᱢ ᱢᱮᱱᱟᱜ ᱛᱟᱞᱮᱭᱟ ᱱᱩᱠᱩ ᱫᱚ ᱟᱞᱮᱭᱟᱜ ᱟᱹᱨᱤᱪᱟᱹᱞᱤ ᱫᱚ ᱟᱞᱮᱭᱟᱜ ᱫᱚ ᱡᱮ ᱟᱞᱮᱭᱟᱜ ᱰᱚᱵᱚᱜ ᱡᱳᱦᱟᱨ ᱚᱱᱟᱠᱚ ᱟᱹᱰᱤ ᱥᱚᱨᱮᱥ ᱜᱮᱛᱟᱞᱮᱭᱟ ᱥᱟᱱᱛᱟᱞ ᱥᱚᱢᱟᱡᱽ ᱨᱮᱱᱟᱜ ᱟᱹᱨᱤᱪᱟᱞᱤ ᱠᱷᱚᱱ ᱫᱚ ᱮᱴᱟᱜ ᱟᱹᱨᱤᱪᱟᱹᱞᱤ ᱫᱚ ᱵᱟᱝ ᱞᱟᱹᱴᱩᱣᱟ